ᱦᱮᱸ ᱞᱟᱹᱭ ᱢᱮ ᱦᱮᱸ ᱦᱩᱸ ᱦᱩᱸ ᱚ ᱤᱧ ᱦᱚᱸ ᱢᱟᱱᱮ ᱡᱟᱦᱟᱸᱭ ᱴᱷᱮᱡ ᱠᱷᱚᱱᱤᱧ ᱟᱹᱜᱩᱭᱟ ᱩᱱᱤ ᱫᱚ ᱮᱛᱚᱭ ᱞᱟᱹᱭ ᱠᱟᱫᱤᱧᱟ ᱡᱮ ᱜᱮᱨᱮᱱᱴᱤ ᱜᱮᱧ ᱮᱢᱟᱢ ᱠᱟᱱᱟ ᱡᱮ ᱤᱧ ᱴᱷᱮᱡ ᱠᱷᱚᱡ ᱠᱤᱪᱨᱤᱡ ᱮᱢ ᱦᱟᱛᱟᱣ ᱠᱷᱟᱡ ᱱᱚᱝᱠᱟ ᱨᱚᱝ ᱠᱚ ᱵᱟᱝ ᱩᱰᱩᱠᱚᱜᱼᱟ ᱥᱟᱱᱟᱢ ᱨᱮᱱᱟᱜ ᱜᱮᱨᱮᱱᱴᱤᱭ ᱮᱢ ᱠᱟᱫᱤᱧᱟ ᱠᱤᱱᱛᱩ ᱤᱧᱤᱧ ᱧᱮᱞ ᱠᱟᱜ ᱜᱮᱭᱟ ᱠᱤᱱᱛᱩ ᱡᱚᱛᱚ ᱠᱤᱪᱨᱤᱪ ᱫᱚ ᱨᱚᱝ ᱚ ᱵᱟᱝ ᱛᱩᱫ ᱟᱠᱟᱱᱟ ᱦᱳᱭᱛᱳ ᱢᱮᱥᱟᱞ ᱟᱠᱟᱱᱟ ᱟᱨ ᱟᱢ ᱜᱮᱢ ᱯᱟᱲᱟᱣᱱᱟ ᱯᱟᱥᱮᱡ ᱚᱱᱟ ᱠᱤᱪᱨᱤᱪ ᱫᱚ ᱦᱩᱭ ᱫᱟᱲᱮᱭᱟᱜᱼᱟ ᱚᱱᱠᱟ ᱫᱚ ᱠᱤᱱᱛᱩ ᱡᱚᱛᱚ ᱠᱤᱪᱨᱤᱡ ᱨᱮᱱᱟᱜ ᱨᱚᱝ ᱫᱚ ᱵᱟᱝ ᱱᱚᱥᱴᱚᱜ ᱠᱟᱱᱟ ᱚᱱᱠᱟ ᱫᱚ ᱟᱢ ᱫᱚᱢ ᱞᱟᱹᱭᱮᱫᱟ ᱡᱮ ᱵᱷᱟᱵᱮ ᱠᱤᱱᱛᱩ ᱥᱚᱵ ᱠᱤᱪᱨᱤᱡ ᱫᱚ ᱥᱚᱢᱟᱱ ᱫᱚ ᱵᱟᱝ ᱛᱟᱦᱮᱸᱱᱟ ᱚᱠᱟᱞᱮᱠᱟ ᱨᱮᱪᱚᱢ ᱯᱟᱲᱟᱣᱱᱟᱭ ᱟᱫᱚ ᱚᱱᱟ ᱫᱚ ᱤᱧ ᱦᱚᱸ ᱵᱟᱹᱧ ᱞᱟᱹᱭ ᱫᱟᱲᱮᱭᱟᱜ ᱠᱟᱱᱟ ᱵᱟᱝ ᱟᱫᱚ ᱚᱱᱟ ᱫᱚᱢ ᱦᱚᱨᱚᱜ ᱟᱠᱟᱫᱟᱢ ᱟᱫᱚ ᱚᱱᱟᱫᱚ ᱦᱚᱨᱚᱜ ᱧᱮᱞ ᱠᱟᱛᱮ ᱡᱩᱫᱤᱢ ᱫᱚᱦᱚᱠᱟᱫ ᱠᱷᱟᱡ

ᱦᱮᱸ ᱚᱱ ᱫᱚ ᱦᱩᱭᱩᱜ ᱜᱮᱭᱟ ᱯᱷᱳᱱ ᱫᱟᱲᱮᱭᱟᱜ ᱟᱹᱧ ᱟᱨ ᱯᱚᱨᱮ ᱫᱚᱧ ᱱᱤᱥᱪᱳᱭ ᱤᱧ ᱦᱚᱸ ᱡᱟᱦᱟᱸᱴᱷᱮᱱ ᱠᱷᱚᱱ ᱤᱧ ᱟᱹᱜᱩᱭᱟ ᱚᱸᱰᱮᱧ ᱢᱮᱛᱟᱣᱟᱠᱚᱣᱟ ᱱᱚᱝᱠᱟᱼᱱᱚ ᱝᱠᱟ ᱠᱤᱪᱨᱤᱪ ᱡᱮ ᱨᱚᱝ ᱛᱩᱫᱩᱜ ᱠᱟᱱᱟ ᱢᱮᱥᱟᱞ ᱠᱟᱛᱮ ᱯᱮ ᱤᱢᱟᱹᱧ ᱠᱟᱱᱟ ᱟᱨᱯᱮ ᱢᱤᱛᱟᱹᱧ ᱠᱟᱱᱟ ᱫᱮ ᱜᱮᱨᱮᱱᱴᱤ ᱠᱤᱪᱨᱤᱪ ᱞᱮ ᱮᱢᱟᱢ ᱠᱟᱱᱟ ᱟᱨᱯᱮ ᱤᱫᱤᱭᱮᱫ ᱛᱤᱧᱟᱹ ᱠᱚ ᱟᱨᱦᱚᱸ ᱠᱚ ᱢᱤᱛᱟᱹᱧ ᱠᱟᱱᱟ ᱡᱮ ᱟᱢᱟᱜ ᱠᱤᱪᱨᱤᱪ ᱠᱷᱚᱱ ᱨᱚᱝ ᱛᱩᱫᱩᱜ ᱠᱟᱱᱟ ᱡᱮᱱᱚ ᱡᱮᱱᱚ ᱚᱱᱠᱟ ᱡᱮᱱᱚ ᱟᱞᱚ ᱯᱮ ᱠᱚᱨᱟᱣ ᱚᱱᱟ ᱵᱷᱩᱞ ᱡᱮᱱᱚ ᱚᱠᱚᱭ ᱦᱚᱸ ᱟᱞᱚᱯᱮ ᱠᱚᱨᱟᱣ ᱵᱟᱝᱠᱷᱟᱱ ᱤᱧ ᱨᱮᱱ ᱠᱟᱥᱴᱚᱢᱟᱨ ᱦᱚᱸᱛᱚ ᱠᱚ ᱠᱚᱢᱚᱜ ᱠᱟᱱᱟ ᱚᱱᱠᱟᱧ ᱞᱟᱹᱭᱟᱠᱚᱣᱟ ᱱᱟᱦᱟᱸᱜ ᱟᱨ ᱯᱚᱨᱮᱨ ᱵᱟᱨ ᱠᱷᱚᱡ ᱫᱚ ᱵᱟᱢ ᱴᱷᱚᱠᱟᱜᱼᱟ ᱟᱫᱚ ᱦᱮᱸ ᱵᱮᱥ ᱴᱷᱤᱠᱜᱮᱭᱟ